ᱤᱧ ᱠᱮᱢᱮᱨᱟᱛᱮ ᱱᱚᱝᱠᱟᱱᱟᱜ ᱯᱷᱳᱴᱚᱧ ᱛᱩᱞᱟᱹᱣᱟ ᱡᱟᱦᱟᱸ ᱠᱚᱨᱮ ᱫᱚ ᱫᱟᱬᱟᱱᱤᱧ ᱪᱟᱞᱟᱣ ᱠᱟᱱᱟ ᱚᱱᱠᱟᱱᱟᱜ ᱡᱤᱱᱤᱥ ᱠᱚ ᱵᱟᱹᱧ ᱧᱮᱞ ᱠᱟᱫᱟ ᱦᱚᱭᱛᱚ ᱚᱱᱟ ᱡᱤᱱᱤᱥ ᱫᱚ ᱟᱵᱚ ᱱᱚᱛᱮ ᱨᱮᱦᱚᱸ ᱵᱟᱹᱱᱩᱜ ᱠᱟᱫᱟ ᱚᱱᱠᱟᱱᱟᱜ ᱯᱷᱳᱴᱚᱧ ᱛᱩᱞᱟᱹᱣᱟ ᱟᱨ ᱠᱤᱢᱵᱟ ᱟᱨ ᱡᱟᱦᱟᱱᱟᱜ ᱱᱳᱴᱥ ᱠᱚ ᱡᱩᱫᱤ ᱜᱟᱛᱮ ᱴᱷᱮᱱ ᱠᱚ ᱢᱮᱱᱟᱜ ᱠᱟᱫᱟ ᱠᱤᱢᱵᱟ ᱤᱧ ᱴᱷᱮᱱ ᱵᱟᱹᱱᱩᱜ ᱠᱟᱫᱟ ᱚᱱᱟ ᱠᱚ ᱡᱩᱫᱤ ᱤᱧ ᱤᱧ ᱠᱚᱞᱮᱡᱽ ᱠᱚ ᱵᱟᱹᱧ ᱦᱮᱡ ᱠᱟᱱᱟ ᱠᱤᱢᱵᱟ ᱤᱥᱠᱩᱞ ᱠᱚ ᱵᱟᱹᱧ ᱦᱮᱡ ᱠᱟᱱᱟ ᱩᱱ ᱦᱤᱞᱚᱜ ᱡᱩᱫᱤ ᱚᱱᱟ ᱱᱳᱴᱥ ᱠᱚᱠᱚ ᱚᱞᱟᱜ ᱠᱚᱣᱟ ᱠᱚ ᱚᱱᱟ ᱱᱳᱴᱥ ᱠᱚ ᱯᱷᱳᱴᱳᱧ ᱛᱩᱞᱟᱹᱣᱟ ᱯᱷᱳᱴᱳ ᱛᱩᱞᱟᱹᱣ ᱠᱟᱛᱮ ᱤᱧ ᱴᱷᱮᱱᱤᱧ ᱫᱚᱦᱚ ᱠᱟᱜᱼᱟ ᱟᱨ ᱠᱤᱢᱵᱟ ᱡᱟᱦᱟᱱᱟᱜ ᱱᱳᱴ ᱨᱮᱱᱟᱜ ᱪᱷᱚᱵᱤ ᱠᱚᱫᱚᱧ ᱡᱩᱫᱤ ᱤᱧ ᱛᱩᱞᱟᱹᱣ ᱫᱚᱦᱚ ᱥᱟᱱᱟᱧᱟ ᱚᱱᱟ ᱠᱚᱦᱚᱹᱧ ᱛᱩᱞᱟᱹᱣ ᱫᱚᱦᱚ ᱫᱟᱲᱮᱭᱟᱜᱼᱟ